ᱱᱩᱠᱩ ᱫᱚᱠᱚ ᱪᱟᱞᱟᱣ ᱞᱮᱱᱟ ᱢᱚᱦᱟᱠᱟᱥ ᱨᱮ ᱱᱚᱣᱟ ᱠᱚ ᱵᱟᱰᱟᱭ ᱞᱟᱹᱜᱤᱫ ᱡᱮ ᱡᱮ ᱢᱚᱦᱟᱠᱟᱥ ᱨᱮ ᱪᱮᱫ ᱪᱮᱫ ᱜᱷᱚᱴᱚᱱᱟ ᱠᱚ ᱜᱷᱚᱴᱟᱜ ᱠᱟᱱᱟ ᱟᱨ ᱢᱚᱦᱟ ᱥᱩᱱ ᱨᱮ ᱪᱮᱫ ᱠᱚ ᱪᱤᱠᱟᱹᱜ ᱠᱟᱱᱟ ᱚᱠᱟ ᱮᱸᱜᱮᱞ ᱨᱮ ᱡᱤᱣᱤ ᱢᱮᱱᱟᱜ ᱟᱥᱮ ᱵᱟᱝ ᱚᱱᱠᱟᱜᱮ ᱢᱚᱝᱜᱚᱞ ᱜᱨᱚᱦᱚ ᱨᱮ ᱪᱟᱞᱟᱣ ᱞᱮᱱᱟ ᱠᱚ ᱤᱱᱟᱹ ᱥᱟᱶᱛᱮ ᱪᱟᱸᱫᱳ ᱨᱮᱦᱚᱸ ᱠᱚ ᱪᱟᱞᱟᱣ ᱞᱮᱱᱟ ᱠᱚ ᱚᱱᱠᱟᱜᱮ ᱟᱨ ᱢᱚᱦᱟᱥᱩᱱ ᱨᱮᱱᱟᱜ ᱦᱟᱞᱪᱟᱞ ᱠᱚ ᱧᱮᱞ ᱞᱟᱹᱜᱤᱫ ᱦᱚᱸᱠᱚ ᱪᱟᱞᱟᱜ ᱜᱮᱭᱟ